ᱦᱮᱞᱳ ᱠᱮᱭᱟᱨ ᱰᱟᱭᱵᱷᱟᱨ ᱟᱢ ᱠᱤ ᱱᱤᱛ ᱯᱟᱸᱪ ᱫᱚᱥ ᱢᱤᱱᱤᱴ ᱢᱚᱫᱷᱮ ᱛᱮ ᱱᱚᱣᱟ ᱫᱩᱨᱜᱟᱯᱩᱨ ᱥᱤᱴᱤ ᱵᱷᱤᱛᱤᱨ ᱡᱚᱭᱫᱮᱵ ᱢᱳᱲᱮᱢ ᱦᱮᱡᱽ ᱫᱟᱲᱮᱭᱟᱜᱼᱟ ᱛᱷᱚᱲᱟ ᱠᱤᱪᱷᱩᱠᱷᱚᱱ ᱞᱟᱦᱟ ᱨᱮᱜᱮ ᱤᱧ ᱢᱤᱫᱴᱟᱝ ᱚᱴᱳ ᱠᱷᱚᱱ ᱟᱲᱜᱚ ᱠᱟᱛᱮᱫ ᱤᱧᱟᱜ ᱵᱮᱜ ᱤᱧ ᱦᱤᱲᱤᱧ ᱟᱠᱟᱫᱟ ᱚᱱᱟ ᱵᱮᱜ ᱨᱮ ᱤᱧᱟᱹᱜ ᱢᱳᱵᱟᱭᱤᱞ ᱟᱨ ᱯᱟᱥ ᱛᱟᱦᱮᱸᱭᱮᱱᱟ ᱫᱟᱭᱟ ᱠᱟᱛᱮ ᱡᱩᱫᱤᱢ ᱦᱮᱡ ᱫᱟᱲᱮᱭᱟᱜᱼᱟ ᱛᱟᱦᱚᱞᱮ ᱚᱱᱟ ᱜᱟᱹᱰᱤ ᱯᱷᱳᱞᱳ ᱦᱩᱭ ᱠᱚᱜᱼᱟ